ᱤᱧᱟᱹᱜ ᱴᱚᱴᱷᱟᱨᱮ ᱥᱚᱨᱠᱟᱨᱤ ᱚᱵᱷᱟᱵᱽ ᱫᱚ ᱦᱩᱭᱩᱜ ᱠᱟᱱᱟ ᱨᱮᱸᱜᱮᱡᱽ ᱦᱚᱲ ᱠᱚ ᱞᱟᱹᱜᱤᱫ ᱥᱚᱨᱠᱟᱨ ᱡᱚᱢᱟᱜ ᱥᱮᱭ ᱨᱚᱠᱚᱢ ᱵᱟᱭ ᱵᱮᱵᱚᱥᱛᱷᱟᱭᱮᱫᱟ ᱟᱨ ᱨᱟᱱ ᱢᱩᱨᱜᱟᱹᱱ ᱠᱚᱨᱮᱱᱟᱜ ᱦᱚᱸ ᱥᱮᱭ ᱨᱚᱠᱚᱢ ᱵᱮᱵᱚᱥᱛᱷᱟ ᱵᱟᱹᱱᱩᱜ ᱟᱹᱱᱤᱡ ᱦᱚᱥᱯᱤᱴᱟᱞ ᱠᱚᱨᱮᱫ ᱰᱟᱠᱛᱟᱨ ᱠᱚ ᱟᱨ ᱫᱚᱢᱮ ᱫᱚ ᱵᱟᱹᱱᱩᱜ ᱠᱚᱣᱟ ᱡᱟᱛᱮ ᱠᱚᱨᱮ ᱦᱚᱲᱟᱜ ᱟᱹᱰᱤ ᱡᱳᱨᱜᱮ ᱚᱥᱩᱵᱤᱫᱷᱟ ᱦᱩᱭᱩᱜ ᱠᱟᱱᱟ ᱟᱨ ᱦᱩᱭᱩᱜ ᱠᱟᱱᱟ ᱟᱞᱮ ᱟᱹᱛᱩ ᱨᱮ ᱫᱚ ᱫᱟᱜ ᱨᱮᱱᱟᱜ ᱟᱹᱰᱤ ᱡᱳᱨᱜᱮ ᱚᱵᱷᱟᱵᱽ ᱟᱨ ᱚᱱᱟ ᱯᱮᱭᱟ ᱴᱩᱭᱩ ᱠᱚᱞ ᱛᱟᱦᱮᱱ ᱛᱩᱞᱩᱪ ᱦᱚᱸ ᱚᱱᱟ ᱯᱮᱭᱟ ᱴᱤᱭᱩᱠᱚᱞ ᱠᱷᱟᱨᱟᱯ ᱮᱱ ᱨᱮᱦᱚᱸ ᱥᱚᱨᱠᱟᱨ ᱫᱚ ᱵᱟᱭ ᱢᱮᱫ ᱞᱩᱛᱩᱨᱟᱜ ᱠᱟᱱᱟ ᱟᱞᱮ ᱯᱚᱧᱪᱟᱭᱮᱛ ᱨᱮᱞᱮ ᱪᱤᱴᱷᱤᱭᱮᱫ ᱨᱮᱦᱚᱸ ᱟᱞᱮᱭᱟᱜ ᱪᱤᱴᱷᱤ ᱵᱟᱠᱚ ᱜᱨᱟᱡᱡᱚᱭᱮᱫᱟ ᱟᱨ ᱵᱟᱠᱚ ᱦᱮᱡ ᱠᱟᱛᱮᱫ ᱟᱞᱮᱭᱟᱜ ᱠᱚᱞ ᱦᱚᱸ ᱵᱟᱠᱚ ᱥᱟᱨᱟᱣ ᱮᱫᱟ ᱟᱨ ᱤᱱᱟᱹ ᱛᱮ ᱟᱞᱮ ᱫᱟᱜ ᱠᱚ ᱫᱚᱢᱮᱞᱮ ᱚᱥᱩᱵᱤᱫᱷᱟᱜ ᱠᱟᱱᱟ ᱫᱟᱜ ᱧᱩ ᱠᱚ ᱟᱨ ᱦᱩᱭᱩᱜ ᱠᱟᱱᱟ ᱥᱚᱨᱠᱟᱨ ᱫᱚ ᱵᱤᱨᱼᱵᱩᱨᱩ ᱱᱚᱣᱟ ᱠᱚᱭ ᱫᱷᱚᱝᱥᱚᱭᱮᱫᱟ ᱟᱨ ᱵᱤᱨ ᱨᱮᱱᱟᱜ ᱫᱟᱨᱮ ᱠᱚᱭ ᱢᱟᱜ ᱜᱤᱰᱤ ᱠᱟᱜ ᱠᱟᱱᱟᱭ ᱟᱨ ᱤᱱᱟᱹᱛᱮ ᱪᱤᱠᱟᱹᱜ ᱠᱟᱱᱟ ᱡᱚᱛᱚ ᱵᱤᱨ ᱨᱮᱱ ᱡᱤᱭᱟᱹᱞᱤ ᱠᱚ ᱮᱴᱟᱜ ᱥᱮᱫ ᱠᱚ ᱪᱟᱞᱟᱜ ᱠᱟᱱᱟ ᱟᱨ ᱚᱱᱟᱛᱮ ᱯᱚᱨᱤᱵᱮᱥ ᱦᱚᱸ ᱠᱷᱚᱛᱤᱜ ᱠᱟᱱᱟ ᱱᱚᱣᱟ ᱜᱮ ᱦᱩᱭᱩᱜ ᱠᱟᱱᱟ ᱥᱚᱨᱠᱟᱨᱟᱜ ᱚᱵᱷᱟᱵ ᱫᱚ